ᱦᱮᱸ ᱤᱧ ᱢᱚᱛᱚᱡ ᱛᱮᱜᱮᱧ ᱤᱥᱤᱱ ᱵᱟᱥᱟᱝᱟ ᱤᱥᱤᱱ ᱵᱟᱥᱟᱝ ᱫᱚ ᱥᱚᱝᱥᱟᱨ ᱨᱮ ᱦᱚᱲ ᱵᱟᱹᱱᱩᱜ ᱠᱚᱣᱟ ᱢᱟᱱᱮ ᱯᱩᱱ ᱦᱚᱲ ᱜᱮᱭᱟᱞᱮ ᱢᱟᱱᱮ ᱯᱩᱱ ᱦᱚᱲ ᱜᱮᱭᱟᱞᱮ ᱟᱨ ᱢᱟᱱᱮ ᱤᱧ ᱢᱚᱛᱚᱡ ᱛᱮᱜᱮ ᱤᱥᱤᱱ ᱵᱟᱥᱟᱝᱟ ᱛᱟᱨᱯᱚᱨᱮ ᱤᱥᱤᱱ ᱵᱟᱥᱟᱝ ᱠᱟᱛᱮ ᱤᱥᱤᱱ ᱵᱟᱥᱟᱝ ᱵᱟᱦᱨᱮ ᱩᱛᱩ ᱨᱮᱫᱚ ᱢᱟᱹᱨᱤᱪ ᱠᱚ ᱨᱤᱫ ᱟᱜ ᱦᱩᱭᱩᱜᱼᱟ ᱢᱟᱹᱨᱤᱪ ᱢᱚᱥᱞᱟ ᱟᱫᱷᱮ ᱨᱟᱹᱥᱩᱱ ᱢᱚᱥᱞᱟ ᱚᱱᱟ ᱠᱚ ᱨᱤᱫᱟᱜ ᱦᱩᱭᱩᱜᱼᱟ ᱨᱤᱫ ᱠᱟᱛᱮ ᱤᱥᱤᱱ ᱵᱟᱥᱟᱝ ᱩᱛᱩ ᱨᱮ ᱛᱟᱨᱯᱚᱨᱮ ᱪᱤᱠᱟ ᱞᱮᱱᱠᱷᱟᱡ ᱫᱚᱠᱚ ᱩᱥᱠᱩᱨ ᱜᱚᱲᱚ ᱤᱧᱟ ᱥᱮᱸᱜᱮᱞ ᱪᱤᱠᱟ ᱞᱮᱠᱷᱟᱡ ᱫᱚ ᱵᱟᱝ ᱟᱫᱚ ᱟᱫᱚ ᱦᱮᱸ ᱟᱫᱚ ᱤᱥᱤᱱ ᱵᱟᱥᱟᱝ ᱫᱚ ᱜᱮᱥ ᱛᱮᱫᱚ ᱵᱟᱹᱧ ᱤᱥᱤᱱ ᱵᱟᱥᱟᱝᱟ ᱪᱩᱞᱦᱟᱹ ᱛᱮᱜᱮᱧ ᱤᱥᱤᱱ ᱵᱟᱥᱟᱝᱮᱫᱟ ᱥᱟᱦᱟᱱ ᱛᱮᱜᱮ ᱪᱩᱞᱦᱟᱹ ᱨᱮᱜᱮ ᱜᱮᱥ ᱫᱚ ᱰᱷᱮᱨ ᱜᱮᱭᱟ ᱫᱟᱢ ᱥᱮ ᱚᱱᱟ ᱛᱮ ᱪᱩᱞᱦᱟᱹ ᱨᱮᱜᱮ ᱞᱮ ᱤᱥᱤᱱ ᱵᱟᱥᱟᱝᱫᱟ ᱜᱮᱥ ᱨᱮᱫᱚ ᱵᱟᱝ ᱥᱟᱦᱟᱱ ᱛᱮᱜᱮ ᱥᱮ ᱤᱥᱤᱱ ᱵᱟᱥᱟᱝ ᱠᱟᱛᱮ ᱪᱩᱞᱦᱟᱹ ᱵᱩᱴᱟᱹ ᱡᱚᱫ ᱥᱟᱯᱷᱟ ᱡᱚᱜ ᱥᱟᱯᱷᱟ ᱵᱟᱲᱟ ᱠᱟᱛᱮ ᱡᱚᱜ ᱥᱟᱯᱷᱟ ᱵᱟᱲᱟ ᱠᱟᱛᱮ ᱛᱟᱨᱯᱚᱨᱮ ᱛᱷᱟᱹᱨᱤ ᱵᱟᱹᱴᱤ ᱠᱚᱧ ᱜᱷᱟᱥᱟᱣ ᱢᱟᱡᱟᱣ ᱠᱟᱜ ᱛᱷᱟᱹᱨᱤ ᱫᱟᱠᱟ ᱞᱟᱲᱮᱡ ᱞᱮᱱᱠᱷᱟᱡ ᱞᱚᱞᱚ ᱛᱚ ᱟᱨ ᱵᱟᱞᱮ ᱡᱚᱢᱟ ᱟᱨ ᱞᱟᱲᱮᱡ ᱞᱮᱱᱠᱷᱟᱡ ᱞᱩᱭ ᱟᱞᱮ ᱞᱩ ᱠᱟᱛᱮ ᱞᱮ ᱡᱚᱢᱟ ᱡᱚᱢ ᱵᱟᱲᱟ ᱠᱟᱛᱮ ᱟᱵᱟᱨ ᱞᱮ ᱫᱟᱜ ᱛᱷᱟᱹᱨᱤ ᱵᱟᱹᱴᱤ ᱠᱟᱜᱼᱟ ᱜᱷᱟᱥᱟᱣ ᱢᱟᱡᱟᱣ ᱠᱟᱜᱼᱟ ᱞᱮ ᱢᱟᱱᱮ ᱜᱷᱟᱥᱟᱣ ᱢᱟᱡᱟ ᱵᱟᱲᱟ ᱠᱟᱛᱮ ᱛᱟᱨᱯᱚᱨᱮ ᱟᱨᱞᱮ ᱚᱱᱠᱟ ᱜᱮᱞᱮ ᱫᱚᱦᱚ ᱠᱟᱜᱼᱟ ᱜᱷᱟᱥᱟᱣ ᱢᱟᱡᱟ ᱵᱟᱲᱟ ᱠᱟᱛᱮ